ᱡᱤᱭᱟᱹᱞᱤ ᱟᱹᱥᱩᱞ ᱥᱟᱶᱛᱮ ᱥᱟᱫᱷᱟᱨᱚᱱ ᱨᱮᱭᱟᱜ ᱟᱹᱭᱤᱱ ᱞᱮᱠᱟ ᱛᱮᱫᱚ ᱞᱟᱹᱭ ᱜᱟᱱᱚᱜᱼᱟ ᱟᱢᱨᱮᱱ ᱡᱤᱭᱟᱹᱞᱤᱢ ᱟᱹᱥᱩᱞ ᱠᱟᱫᱮᱭᱟ ᱟᱢᱜᱮ ᱩᱱᱤ ᱡᱚᱛᱚᱱᱮᱢ ᱧᱮᱞᱮᱢᱮ ᱪᱮᱫ ᱪᱤᱠᱟᱭᱮᱫ ᱟᱭ ᱢᱚᱡᱽ ᱛᱮ ᱡᱚᱛᱚᱱᱮᱛᱟᱢ ᱛᱚᱞ ᱠᱟᱛᱟᱭ ᱛᱚᱞ ᱠᱟᱭᱢᱮ ᱟᱢᱨᱮᱱ ᱡᱤᱭᱟᱹᱞᱤ ᱠᱟᱱᱟᱭ ᱡᱮᱱᱚ ᱟᱲᱟᱜ ᱛᱟᱦᱮᱸ ᱞᱮᱱᱠᱷᱟᱱ ᱡᱮ ᱡᱤᱭᱟᱹᱞᱤ ᱟᱲᱟᱜ ᱛᱟᱦᱮᱸ ᱞᱮᱱᱠᱷᱟᱱ ᱜᱮ ᱩᱱᱤ ᱮᱴᱟᱜ ᱦᱚᱲᱟᱜ ᱯᱷᱚᱥᱚᱞ ᱠᱚ ᱱᱚᱥᱴᱚᱭ ᱛᱟᱠᱚᱣᱟᱭ ᱚᱱᱟ ᱠᱷᱟᱹᱛᱤᱨ ᱛᱮ ᱟᱢᱨᱮᱱ ᱮᱢᱱᱤ ᱦᱚᱸ ᱜᱚᱡ ᱫᱟᱲᱮᱣᱟᱭᱟᱠᱚ ᱥᱮ ᱠᱷᱳᱣᱟᱲ ᱨᱮᱠᱚ ᱤᱫᱤ ᱦᱚᱴᱚ ᱫᱟᱲᱮᱣᱟᱭᱟ ᱚᱱᱟ ᱞᱮᱠᱟᱛᱮ ᱟᱢ ᱟᱢ ᱨᱮᱱ ᱡᱤᱭᱟᱹᱞᱤ ᱫᱚ ᱟᱢ ᱛᱮᱜᱮ ᱧᱮᱞ ᱠᱚᱛᱟᱢ ᱦᱩᱭᱩᱜᱼᱟ ᱟᱨ ᱡᱚᱛᱚᱱ ᱠᱚ ᱦᱩᱭᱩᱜ ᱛᱟᱢᱟ ᱛᱚᱞ ᱠᱟᱭ ᱦᱩᱭᱩᱜ ᱛᱟᱢᱟ ᱢᱟᱱᱮ ᱡᱮᱱᱚ ᱦᱚᱲᱟᱜ ᱯᱷᱚᱥᱚᱞ ᱠᱚ ᱪᱟᱹᱥᱤᱣᱟᱜ ᱯᱷᱚᱥᱚᱞ ᱠᱚ ᱵᱟᱭ ᱱᱚᱥᱴᱚᱭ ᱢᱟ ᱥᱮ ᱮᱴᱟᱜ ᱦᱚᱲ ᱨᱮᱱ ᱦᱚᱸ ᱛᱚᱞ ᱠᱟᱠᱚ ᱦᱩᱭᱩᱜᱼᱟ ᱡᱮᱱᱚ ᱵᱟᱹᱠᱤ ᱦᱚᱲ ᱚᱥᱩᱵᱤᱫᱷᱟ ᱵᱟᱝ ᱦᱩᱭᱩᱜ ᱛᱟᱠᱚ ᱚᱱᱟ ᱠᱷᱟᱹᱛᱤᱨ ᱯᱷᱚᱥᱚᱞ ᱠᱚ ᱱᱚᱥᱴᱚ ᱞᱮᱠᱷᱟᱱ ᱫᱚ ᱢᱟᱹᱡᱷᱤ ᱥᱮ ᱴᱚᱞᱟ ᱨᱮᱱ ᱢᱟᱹᱡᱷᱤ ᱦᱟᱲᱟᱢ ᱴᱷᱮᱱ ᱞᱟᱹᱞᱤᱥ ᱫᱟᱲᱮᱭᱟᱜᱼᱟᱠᱚ ᱚᱱᱟᱛᱮ ᱢᱚᱡᱽ ᱛᱮ ᱫᱚᱦᱚ ᱠᱟᱠᱚᱣᱟ ᱱᱚᱣᱟᱜᱮ ᱡᱤᱭᱟᱹᱞᱤ ᱨᱮᱭᱟᱜ ᱟᱹᱭᱤᱱ ᱠᱚᱫᱚ ᱡᱮ ᱟᱢᱨᱮᱱ ᱠᱟᱱᱟᱭ ᱟᱢ ᱢᱚᱡᱽ ᱛᱮ ᱵᱟᱝ ᱠᱟᱹᱢᱤ ᱠᱟᱛᱮᱫ ᱫᱚᱦᱚ ᱠᱟᱭ ᱞᱮᱠᱟ ᱛᱮᱜᱮ ᱛᱚᱞ ᱫᱚᱦᱚ ᱠᱟᱭ ᱢᱮ